ᱵᱟᱦᱟ ᱵᱟᱜᱟᱱ ᱠᱚᱨᱮ ᱵᱟᱦᱟ ᱵᱟᱜᱟᱱ ᱩᱞ ᱵᱟᱜᱟᱱ ᱵᱟᱜᱟᱱ ᱢᱮᱱᱟᱜ ᱜᱮᱭᱟ ᱚᱱᱟ ᱠᱚᱨᱮ ᱫᱚ ᱡᱟᱦᱟᱸ ᱮᱴᱠᱮᱴᱚᱬᱮ ᱧᱟᱢᱚᱜᱼᱟ ᱚᱱᱟ ᱫᱚ ᱢᱟᱱᱮ ᱮᱢᱚᱱ ᱮᱴᱠᱮᱴᱚᱬᱮ ᱧᱟᱢᱚᱜᱼᱟ ᱥᱮ ᱢᱟᱱᱮ ᱯᱩᱨᱟᱹ ᱥᱤᱠᱬᱤᱡ ᱠᱚ ᱜᱮᱜᱮᱨᱟ ᱩᱱᱠᱩ ᱫᱚ ᱩᱱᱠᱩ ᱫᱚ ᱪᱮᱫ ᱞᱮᱠᱟ ᱠᱟᱛᱮ ᱞᱟᱜᱟ ᱠᱚ ᱦᱩᱭᱩᱜᱼᱟ ᱵᱟᱠᱷᱟᱡ ᱠᱟᱹᱢᱤ ᱜᱮ ᱵᱟᱝᱠᱚ ᱠᱟᱹᱢᱤ ᱦᱚᱪᱚᱣᱟᱜᱼᱟ ᱯᱩᱨᱟᱹ ᱦᱚᱸ ᱵᱟᱝᱠᱚ ᱯᱩᱨᱟᱹ ᱦᱚᱪᱚᱣᱟᱜ ᱠᱟᱱᱟ ᱫᱟᱜ ᱦᱚᱸ ᱵᱟᱝᱠᱚ ᱫᱩᱞ ᱦᱚᱪᱚᱣᱟᱜᱼᱟ ᱚᱱᱟ ᱚᱠᱛᱚ ᱨᱮᱡᱚ ᱪᱮᱫ ᱪᱮᱠᱟᱭ ᱦᱩᱭᱩᱜᱼᱟ ᱡᱮ ᱱᱚᱣᱟ ᱫᱷᱩᱝᱜᱟᱹ ᱠᱮᱫᱜᱤᱧ ᱡᱟᱦᱟᱸᱱᱟᱜ ᱛᱮ ᱫᱷᱩᱝᱜᱟᱹ ᱴᱷᱤᱠ ᱞᱮᱠᱷᱟᱱ ᱜᱮ ᱥᱤᱠᱬᱤᱡ ᱫᱚᱠᱚ ᱫᱟᱹᱲᱟ ᱫᱟᱹᱲ ᱠᱟᱛᱮ ᱫᱚ ᱩᱱ ᱡᱚᱠᱷᱟᱱ ᱫᱚ ᱫᱟᱜ ᱦᱚᱸᱢ ᱫᱩᱞ ᱫᱟᱲᱮᱭᱟᱜᱼᱟ ᱫᱩᱞᱟᱜᱼᱟ ᱟᱨ ᱯᱩ ᱦᱚᱸᱧ ᱯᱩᱭᱟ ᱯᱩ ᱵᱟᱲᱟ ᱠᱟᱛᱮ ᱟᱨᱚ ᱫᱟᱜ ᱤᱧ ᱫᱩᱞᱟᱜ ᱜᱮ ᱟᱫᱚ ᱚᱱᱠᱟ ᱠᱟᱛᱮᱧ ᱵᱟᱜᱟᱱ ᱠᱮᱫᱟ ᱢᱟᱨᱟᱝ ᱠᱟᱛᱮ ᱡᱟᱦᱟᱱᱟᱜ ᱟᱨᱚ ᱢᱟᱱᱮ ᱛᱤᱡᱩ ᱠᱚ ᱡᱚᱢᱟ ᱰᱚᱜᱽ ᱠᱚ ᱩᱱ ᱥᱚᱢᱚᱭ ᱢᱟᱱᱮ ᱟᱛᱳ ᱠᱚᱨᱮ ᱧᱟᱢᱟ ᱩᱱ ᱥᱚᱢᱚᱭ ᱫᱮ ᱪᱮᱫ ᱤᱧ ᱪᱮᱠᱟᱭᱟ ᱩᱱ ᱥᱚᱢᱚᱭ ᱫᱚ ᱯᱩᱨᱟᱹ ᱡᱟᱧ ᱢᱟᱱᱮ ᱡᱟᱦᱟᱱᱟᱜ ᱨᱟᱱ ᱠᱚ ᱟᱹᱜᱩ ᱠᱟᱛᱮ ᱵᱟᱡᱟᱨ ᱠᱷᱚᱱ ᱟᱹᱜᱩ ᱠᱟᱛᱮ ᱚᱱᱟ ᱠᱚ ᱠᱟᱹᱴᱤᱡ ᱮᱥᱯᱨᱮ ᱵᱟᱲᱟ ᱦᱟᱫ ᱜᱮ ᱛᱟᱦᱚᱞᱮ ᱠᱷᱟᱱ ᱫᱚ ᱛᱤᱡᱩ ᱠᱚ ᱡᱟᱛᱮ ᱠᱚ ᱫᱟᱹᱲ ᱢᱟ ᱡᱮᱢᱚᱱ ᱰᱚᱜᱽ ᱛᱮᱫ ᱠᱷᱩᱵ ᱵᱷᱟᱹᱞᱤ ᱦᱩᱭᱩᱜ ᱢᱟ ᱛᱚᱵᱮ ᱜᱟᱹᱱᱤᱡ ᱫᱚ ᱢᱟᱱᱮ ᱯᱷᱚᱞ ᱫᱩᱧ ᱧᱟᱢᱟ ᱡᱚ ᱫᱩᱧ ᱧᱟᱢᱟ ᱟᱨ ᱵᱟᱝᱠᱷᱟᱱ ᱛᱚ ᱵᱟᱝ ᱦᱩᱭᱩᱜ ᱛᱤᱧᱟᱹ ᱚᱱᱮ ᱚᱱᱠᱟ ᱮᱴᱠᱮᱴᱚᱬᱮ ᱠᱚᱛᱚ ᱮᱴᱠᱮᱴᱚᱬᱮ ᱠᱟᱛᱮ ᱜᱮᱧ ᱵᱟᱜᱟᱱᱤᱧ ᱛᱮᱭᱟᱨ ᱠᱟᱫᱟ ᱛᱮᱭᱟᱨ ᱫᱚ ᱢᱮᱱᱟᱜᱼᱟ ᱠᱷᱩᱵ ᱵᱷᱟᱞᱮ ᱜᱮ ᱱᱤᱛᱳᱜ ᱫᱚ ᱩᱞ ᱵᱟᱜᱟᱱ ᱠᱟᱱᱟ ᱡᱚ ᱮᱦᱚᱵᱚᱜ ᱠᱟᱱᱟ ᱡᱚ ᱮᱦᱚᱵ ᱚᱠᱛᱚ ᱨᱮ ᱪᱮᱫᱞᱮᱠᱟ ᱟᱨᱚ ᱮᱴᱠᱮᱴᱚᱬᱮ ᱦᱩᱭᱩᱜ ᱠᱟᱱᱟ ᱵᱟᱦᱟᱜ ᱠᱟᱱᱟ ᱚᱱᱟ ᱵᱟᱦᱟ ᱧᱩᱨᱩᱜ ᱠᱟᱱᱟ ᱩᱱ ᱥᱚᱢᱚᱭ ᱟᱨᱚ ᱟᱵᱟᱨ ᱨᱟᱱ ᱮᱢᱚᱜ ᱦᱩᱭᱩᱜ ᱠᱟᱱᱟ ᱨᱟᱱ ᱮᱢ ᱠᱟᱛᱮ ᱛᱚᱵᱮ ᱠᱷᱟᱱ ᱫᱚ ᱡᱚ ᱥᱚᱢᱯᱩᱨᱱᱚ ᱛᱟᱦᱮᱱ ᱛᱟᱢᱟ ᱟᱨ ᱵᱟᱝᱠᱷᱟᱱ ᱫᱚ ᱢᱟᱱᱮ ᱵᱟᱦᱟ ᱨᱮᱜᱮ ᱮᱠᱫᱚᱢ ᱧᱩᱨ ᱪᱟᱵᱟᱜ ᱠᱟᱱᱟ ᱵᱟᱦᱟ ᱜᱮ ᱨᱟᱱ ᱵᱟᱝ ᱮᱢᱟᱜ ᱞᱮᱠᱷᱟᱱ ᱤᱭᱟᱹ ᱡᱚ ᱫᱚ ᱵᱷᱟᱞᱮ ᱵᱟᱝ ᱡᱚᱜ ᱛᱟᱢᱟ ᱚᱱᱮ ᱚᱱᱟ ᱠᱷᱟᱹᱛᱤᱨ ᱛᱮᱜᱮ ᱡᱚᱛᱚ ᱠᱤᱪᱷᱩ ᱚᱱᱟ ᱨᱟᱱ ᱠᱚ ᱮᱢ ᱵᱟᱲᱟ ᱠᱟᱛᱮ ᱡᱟᱹᱱᱤᱡ ᱡᱚᱜᱼᱟ ᱛᱚᱵᱮ ᱡᱟᱹᱱᱤᱡ ᱢᱟᱱᱮ ᱠᱚᱥᱴᱚ ᱠᱟᱛᱮ ᱛᱚᱵᱮ ᱡᱟᱹᱱᱤᱡ ᱱᱤᱛᱟᱱᱟᱝ ᱯᱷᱚᱥᱚᱞᱮᱢ ᱧᱟᱢᱟ ᱛᱚᱵᱮ ᱚᱱᱟ ᱫᱚ ᱡᱚᱢ ᱦᱚᱸ ᱟᱨ ᱚᱯᱷᱩᱨᱚᱱᱛᱚ ᱯᱟᱭᱠᱟᱨ ᱠᱚ ᱦᱟᱡᱩᱜᱼᱟ ᱵᱟᱡᱟᱨ ᱨᱮᱱ ᱩᱱᱠᱩ ᱠᱚᱦᱚᱸ ᱱᱚᱝᱠᱟ ᱟᱹᱠᱷᱨᱤᱧ ᱟᱹᱠᱷᱨᱤᱧ ᱦᱚᱸ ᱦᱩᱭᱩᱜᱼᱟ ᱩᱱᱠᱩ ᱯᱟᱹᱭᱠᱹᱟᱨ ᱴᱷᱮᱡ ᱜᱮ ᱤᱱᱟᱹ ᱛᱮᱜᱮ ᱢᱟᱱᱮ ᱜᱷᱟᱨᱚᱸᱡᱽ ᱞᱟᱹᱜᱤᱫ ᱠᱤᱪᱷᱩ ᱜᱟᱱ ᱯᱚᱭᱥᱟ ᱫᱚ ᱚᱸᱰᱮ ᱠᱷᱚᱱ ᱜᱮ ᱦᱩᱭᱩᱜᱼᱟ ᱟᱨ ᱚᱱᱟ ᱠᱚᱜᱮ ᱡᱚᱛᱚ